ᱤᱧ ᱫᱚ ᱯᱚᱱᱰᱤᱛ ᱨᱚᱜᱷᱩᱱᱟᱛᱷᱟ ᱢᱩᱨᱢᱩᱣᱟᱜ ᱚᱞ ᱟᱠᱟᱫ ᱦᱤᱛᱟᱹᱞ ᱯᱚᱛᱚᱵ ᱟᱹᱰᱤᱧ ᱠᱩᱥᱤᱟᱭᱜᱼᱟ ᱪᱮᱫᱟᱜ ᱥᱮ ᱚᱱᱟ ᱨᱮᱫᱚ ᱡᱚᱱᱚᱢ ᱠᱷᱚᱱᱟᱜ ᱜᱩᱡᱩᱜ ᱫᱷᱟᱹᱵᱤᱡ ᱨᱮᱭᱟᱜ ᱡᱚᱛᱚ ᱞᱮᱠᱟᱱ ᱠᱟᱛᱷᱟᱭ ᱚᱞ ᱟᱠᱟᱫᱼᱟ ᱡᱮ ᱢᱟᱱᱮ ᱢᱟᱲᱟᱝ ᱪᱮᱫ ᱞᱮᱠᱟ ᱛᱟᱦᱮᱸ ᱞᱮᱱᱟ ᱢᱟᱲᱟᱝ ᱟᱜ ᱫᱤᱱ ᱪᱮᱫ ᱞᱮᱠᱟ ᱛᱟᱦᱮᱸ ᱞᱮᱱᱟ ᱩᱱᱠᱤᱱ ᱪᱮᱫ ᱞᱮᱠᱟ ᱠᱤᱱ ᱡᱟᱱᱟᱢ ᱞᱮᱱᱟ ᱯᱤᱞᱪᱩ ᱵᱟᱵᱟ ᱯᱤᱞᱪᱩ ᱟᱭᱳ ᱪᱮᱫ ᱞᱮᱠᱟ ᱠᱤᱱ ᱡᱟᱱᱟᱢ ᱞᱮᱱᱟ ᱟᱨ ᱚᱱᱟ ᱯᱚᱨᱮ ᱛᱮ ᱟᱹᱠᱤᱱ ᱪᱮᱫ ᱞᱮᱠᱟ ᱱᱚᱣᱟ ᱫᱷᱩᱲᱤ ᱫᱷᱟᱹᱨᱛᱤ ᱨᱮᱠᱤᱱ ᱛᱟᱦᱮᱸᱭᱮᱱᱛᱮ ᱮᱭᱟᱭ ᱠᱩᱲᱤ ᱮᱭᱟᱭ ᱠᱚᱲᱟ ᱪᱮᱫ ᱞᱮᱠᱟ ᱠᱤᱱ ᱢᱟᱨᱟᱝ ᱠᱮᱫ ᱠᱚᱛᱮ ᱩᱱᱠᱤᱱ ᱪᱮᱫ ᱞᱮᱠᱟ ᱟᱹᱠᱤᱱ ᱠᱤᱱ ᱩᱱᱠᱩ ᱠᱤᱱ ᱵᱮᱵᱚᱦᱟᱨ ᱠᱮᱫ ᱠᱚᱣᱟ ᱠᱤᱱ ᱪᱮᱫ ᱫᱮᱠᱷ ᱨᱮᱠ ᱠᱮᱫ ᱠᱚᱣᱟ ᱠᱤᱱ ᱚᱱᱟ ᱵᱟᱨᱮ ᱠᱚᱛᱮ ᱟᱨ ᱥᱟᱶᱛᱮ ᱵᱚᱸᱜᱟᱼᱵᱩᱨᱩ ᱨᱮᱭᱟᱜ ᱵᱟᱨᱮ ᱛᱮ ᱦᱚᱸ ᱱᱚᱣᱟ ᱯᱚᱛᱚᱵ ᱨᱮ ᱚᱞ ᱟᱠᱟᱱ ᱛᱮ ᱱᱚᱣᱟ ᱠᱤᱛᱟᱹᱵ ᱫᱚ ᱡᱟᱹᱥᱛᱤᱧ ᱠᱩᱥᱤᱭᱟᱜᱼᱟ